ᱵᱷᱟᱨᱚᱛ ᱨᱮ ᱟᱭᱢᱟ ᱵᱮᱯᱟᱨᱤᱭᱟᱹ ᱥᱮ ᱵᱤᱨᱳᱫᱷᱤᱭᱟᱹ ᱟᱭᱢᱟ ᱢᱮᱱᱟᱜ ᱠᱚᱣᱟ ᱩᱝᱠᱩ ᱢᱩᱫᱽ ᱨᱮ ᱡᱮᱢᱚᱱ ᱨᱚᱛᱚᱱ ᱴᱟᱴᱟ ᱚᱱᱤᱞ ᱟᱢᱵᱟᱱᱤ ᱟᱵᱚᱨᱮᱱ ᱟᱹᱭᱩᱨᱤᱭᱟᱹ ᱞᱮᱠᱟᱛᱮ ᱫᱽᱨᱳᱯᱚᱫᱤ ᱢᱩᱨᱢᱩ ᱜᱤᱨᱤᱥ ᱪᱚᱱᱫᱽᱨᱚ ᱢᱩᱨᱢᱩ ᱮᱢᱟᱱ ᱠᱚ ᱱᱩᱠᱩ ᱠᱚᱫᱚ ᱥᱟᱜᱟᱲᱚᱢ ᱯᱚᱨᱤ ᱵᱚᱦᱚᱱ ᱥᱟᱥᱛᱷᱚ ᱥᱤᱠᱠᱷᱟ ᱮᱢᱟ ᱠᱚᱣᱟ ᱠᱚ ᱵᱚᱫᱚᱞ ᱨᱮ ᱢᱩᱲᱩᱫ ᱫᱚ ᱜᱚᱨᱢᱮᱱᱴ ᱠᱚ ᱫᱚᱦᱚᱣᱟᱠᱟᱫᱟ